ᱟᱵᱚ ᱥᱟᱱᱟᱢ ᱚᱞᱚᱜ ᱯᱟᱲᱦᱟᱣ ᱜᱤᱫᱽᱨᱟᱹ ᱴᱷᱮᱱ ᱡᱩᱫᱤ ᱤᱥᱠᱩᱞ ᱵᱮᱜᱽ ᱛᱟᱦᱮᱱᱟ ᱟᱹᱰᱤ ᱜᱮ ᱱᱟᱯᱟᱭᱚᱜᱼᱟ ᱮᱨᱮ ᱠᱷᱟᱱ ᱫᱚ ᱠᱷᱟᱱ ᱫᱚ ᱵᱮᱜᱽ ᱛᱮ ᱟᱭᱢᱟ ᱨᱚᱠᱚᱢ ᱡᱤᱱᱤᱥ ᱠᱚ ᱤᱫᱤ ᱜᱟᱱᱚᱜᱼᱟ ᱡᱮᱢᱚᱱ ᱵᱳᱭ ᱠᱷᱟᱛᱟ ᱠᱚᱞᱚᱢ ᱠᱚᱵᱚᱱ ᱤᱫᱤ ᱫᱟᱲᱮᱭᱟᱜᱼᱟ ᱟᱨ ᱤᱥᱠᱩᱞ ᱵᱮᱜᱽ ᱛᱟᱦᱮᱸ ᱞᱮᱱᱠᱷᱟᱱ ᱧᱩᱨᱩ ᱨᱮᱱᱟᱜ ᱵᱚᱛᱚᱨ ᱠᱚ ᱵᱟᱝ ᱛᱟᱦᱮᱱᱟ ᱟᱨ ᱤᱥᱠᱩᱞ ᱵᱮᱜᱽ ᱛᱟᱦᱮᱸ ᱞᱮᱱ ᱠᱷᱟᱱ ᱫᱚ ᱫᱟᱜ ᱤᱫᱤ ᱜᱟᱱᱚᱜᱼᱟ ᱪᱟᱞᱟᱣ ᱦᱤᱡᱩᱜ ᱚᱠᱛᱚ ᱡᱩᱫᱤ ᱫᱟᱜ ᱛᱮᱛᱟᱝ ᱵᱚᱱᱟ ᱟᱨ ᱤᱥᱠᱩᱞ ᱵᱮᱜᱽ ᱛᱟᱦᱮᱸ ᱞᱮᱱᱠᱷᱟᱱ ᱫᱚ ᱟᱹᱰᱤ ᱡᱮᱢᱚᱱ ᱥᱟ ᱜᱤᱧ ᱠᱚᱵᱚᱱ ᱪᱟᱞᱟᱣ ᱞᱮᱱ ᱠᱷᱟᱱ ᱫᱚ ᱟᱹᱰᱤ ᱠᱤᱪᱩ ᱡᱤᱱᱤᱥ ᱯᱚᱛᱨᱚ ᱠᱚ ᱤᱫᱤ ᱜᱟᱱᱚᱜ ᱛᱟᱵᱚᱱᱟ ᱟᱨ ᱤᱥᱠᱩᱞ ᱵᱮᱜᱽ ᱛᱟᱦᱮᱸ ᱞᱮᱱᱠᱷᱟᱱ ᱫᱚ ᱟᱹᱰᱤ ᱜᱮ ᱱᱟᱯᱟᱭᱚᱜᱼᱟ ᱡᱚᱛᱚ ᱠᱷᱚᱱ ᱫᱚ